ᱤᱧᱟᱹᱜ ᱱᱚᱣᱟ ᱴᱚᱴᱷᱟ ᱨᱮ ᱟᱭᱢᱟ ᱩᱛᱟᱹᱨ ᱦᱚᱲ ᱜᱮ ᱠᱚ ᱰᱟᱠᱴᱟᱨ ᱟᱠᱟᱱᱟ ᱟᱨ ᱩᱱᱠᱩ ᱠᱚ ᱞᱟᱹᱜᱤᱫ ᱛᱮ ᱠᱟᱹᱢᱤᱭᱟᱱ ᱡᱟᱭᱜᱟ ᱠᱚᱦᱚᱸ ᱟᱹᱰᱤ ᱩᱛᱟᱹᱨ ᱜᱮ ᱢᱮᱱᱟᱜ ᱟ ᱡᱮ ᱞᱮᱠᱟ ᱥᱚᱨᱠᱟᱨ ᱦᱟᱥᱯᱟᱛᱟᱞ ᱛᱟᱨᱯᱚᱨᱮ ᱦᱩᱭᱩᱜ ᱠᱟᱱᱟ ᱵᱮᱥᱚᱨᱠᱟᱨ ᱦᱟᱥᱯᱟᱛᱟᱞ ᱤᱱᱟᱹ ᱛᱟᱭᱱᱚᱢ ᱦᱩᱭᱩᱜ ᱠᱟᱱᱟ ᱱᱟᱨᱥᱤᱝ ᱦᱳᱢ ᱚᱱᱟ ᱠᱚᱢᱟ ᱦᱮᱸ ᱜᱮ ᱤᱱᱟᱹ ᱛᱟᱭᱱᱚᱢ ᱱᱤᱛᱚᱜ ᱫᱚ ᱢᱮᱰᱤᱠᱮᱞ ᱢᱟᱱᱮ ᱡᱟᱦᱟᱸ ᱨᱟᱱ ᱨᱟᱱ ᱫᱚᱠᱟᱱ ᱠᱚ ᱱᱚᱣᱟ ᱠᱚᱦᱚᱸ ᱟᱹᱰᱤ ᱩᱛᱟᱹᱨ ᱠᱚ ᱴᱷᱩᱞᱟᱹᱣ ᱟᱠᱟᱫᱟ ᱱᱚᱣᱟ ᱠᱚ ᱟᱨ ᱤᱱᱟᱹ ᱛᱟᱭᱱᱚᱢ ᱦᱩᱭᱩᱜ ᱠᱟᱱᱟ ᱡᱮ ᱱᱩᱠᱩ ᱡᱟᱦᱟᱸᱭ ᱢᱮᱰᱤᱠᱮᱞ ᱛᱮᱠᱚ ᱥᱮ ᱱᱟᱨᱥᱤᱝ ᱛᱮᱠᱚ ᱯᱟᱲᱦᱟᱜ ᱠᱟᱱ ᱱᱩᱠᱩ ᱯᱟᱹᱴᱷᱩᱭᱟᱹ ᱫᱚ ᱮᱠᱢᱟᱛᱨᱚ ᱢᱮᱰᱤᱠᱮᱞ ᱠᱚᱞᱮᱡᱽ ᱨᱮᱜᱮ ᱠᱚ ᱯᱟᱲᱦᱟᱣ ᱫᱟᱲᱮᱭᱟᱜᱼᱟ ᱡᱟᱦᱟᱸ ᱫᱚ ᱱᱚᱣᱟ ᱵᱟᱸᱠᱩᱲᱟ ᱨᱮᱦᱚᱸ ᱢᱮᱱᱟᱜ ᱟᱠᱟᱫᱟ ᱵᱟᱸᱠᱩᱲᱟ ᱢᱮᱰᱤᱠᱮᱞ ᱠᱚᱞᱮᱡᱽ